ᱥᱮᱨᱮᱧ ᱫᱚ ᱱᱚᱝᱠᱟᱱ ᱥᱮᱨᱮᱧ ᱢᱮᱱᱟᱜᱼᱟ ᱢᱮᱱᱠᱷᱟᱱ ᱡᱮ ᱠᱮᱣ ᱫᱚᱠᱚ ᱥᱮᱨᱮᱧᱫᱟ ᱡᱮᱠᱷᱟᱱᱮ ᱥᱮᱠᱷᱟᱱᱮ ᱟᱫᱚ ᱩᱱᱠᱩ ᱦᱚᱸ ᱥᱮᱨᱮᱧ ᱫᱚ ᱵᱷᱟᱜᱤ ᱜᱮᱭᱟ ᱢᱮᱱᱠᱷᱟᱱ ᱤᱧᱦᱚᱸ ᱢᱚᱱᱮ ᱢᱚᱱᱮᱛᱮ ᱥᱮᱨᱮᱧᱤᱧ ᱥᱟᱯᱲᱟᱣ ᱥᱟᱯᱲᱟᱣ ᱟᱠᱟᱫᱟ ᱤᱧᱟᱹᱜ ᱥᱮᱨᱮᱧ ᱦᱚᱸ ᱡᱩᱫᱤ ᱥᱮᱨᱮᱧᱟ ᱚᱠᱟᱨᱮ ᱱᱚᱝᱠᱟᱱᱟᱜ ᱥᱮᱨᱮᱧ ᱢᱚᱛᱚ ᱫᱚ ᱵᱟᱝ ᱦᱩᱭᱩᱜᱼᱟ ᱱᱚᱝᱠᱟᱱᱟᱜ ᱥᱟᱯᱲᱟᱣ ᱥᱟᱡᱟᱣ ᱨᱮᱭᱟᱜ ᱦᱚᱸ ᱡᱤᱱᱤᱥ ᱦᱮᱱᱟᱜᱼᱟ ᱚᱱᱟ ᱠᱚᱫᱚ ᱚᱠᱟᱨᱮᱧ ᱧᱟᱢᱟ ᱟᱫᱚ ᱡᱟᱭᱦᱳᱠ ᱮᱱᱦᱚᱸ ᱩᱱᱟᱹᱜ ᱴᱟᱜ ᱟᱠᱷᱲᱟ ᱛᱟᱞᱟ ᱮᱢᱟᱱ ᱠᱚᱨᱮ ᱵᱟ ᱥᱚᱵᱷᱟ ᱛᱟᱞᱟ ᱮᱢᱟᱱ ᱠᱚᱨᱮ ᱵᱟ ᱩᱞᱥᱴᱟ ᱛᱟᱞᱟ ᱮᱢᱟᱱ ᱠᱚᱨᱮᱜ ᱥᱮᱨᱮᱧ ᱵᱟᱲᱟᱭᱮᱫ ᱠᱟᱱ ᱜᱮᱭᱟ ᱟᱫᱚ ᱱᱚᱣᱟ ᱠᱚ ᱡᱤᱱᱤᱥᱤᱧ ᱥᱮᱨᱮᱧ ᱵᱟᱲᱟ ᱠᱟᱛᱮᱫ ᱤᱧ ᱧᱮᱞᱫᱟ ᱡᱮ ᱤᱧ ᱡᱩᱫᱤ ᱱᱚᱣᱟ ᱠᱳᱱᱳ ᱨᱮᱠᱚᱨᱰ ᱨᱮᱧ ᱥᱮᱨᱮᱧ ᱞᱮᱠᱷᱟᱱ ᱥᱮ ᱨᱮᱠᱚᱨᱰ ᱥᱮᱨᱮᱧ ᱠᱟᱛᱮ ᱵᱷᱟᱞᱮ ᱠᱚᱜ ᱜᱮᱭᱟ ᱟᱫᱚ ᱨᱮᱠᱚᱨᱰ ᱫᱚ ᱥᱮᱨᱮᱧ ᱠᱟᱛᱮᱜ ᱫᱚ ᱚᱠᱟᱨᱮᱢ ᱧᱟᱢᱟ ᱱᱚᱝᱠᱟᱱ ᱛᱟᱞᱮ ᱫᱚ ᱵᱟᱝ ᱧᱟᱢᱚᱜ ᱠᱟᱱᱟ ᱚᱱᱟ ᱤᱭᱟᱹᱛᱮ ᱥᱮᱨᱮᱧ ᱨᱮᱭᱟᱜ ᱥᱩᱡᱳᱜᱽ ᱥᱩᱵᱤᱫᱷᱟ ᱫᱚ ᱵᱟᱝ ᱧᱟᱢᱚᱜ ᱠᱟᱱᱟ ᱛᱚᱵᱮ ᱮᱱᱛᱮ ᱨᱮᱦᱚᱸ ᱥᱮᱨᱮᱧ ᱟᱸᱡᱚᱢ ᱟᱸᱡᱚᱢᱛᱮ ᱟᱵᱟᱨ ᱥᱮᱨᱮᱧᱤᱧ ᱫᱚᱦᱚ ᱡᱚᱜᱟᱲ ᱟᱠᱟᱫ ᱜᱮᱭᱟ ᱢᱚᱱᱨᱮ ᱛᱚᱵᱮ ᱚᱱᱟᱠᱚ ᱡᱤᱱᱤᱥ ᱫᱚ ᱥᱮᱨᱮᱧᱟᱢ ᱚᱠᱟᱨᱮ ᱢᱚᱱ ᱢᱮᱱᱟᱜ ᱠᱟᱱᱛᱤᱧ ᱜᱮᱭᱟ ᱛᱚ ᱥᱮᱨᱮᱧᱟ ᱛᱚᱵᱮ ᱵᱟᱹᱧ ᱥᱮᱨᱮᱧ ᱫᱟᱲᱮᱭᱟᱜ ᱠᱟᱱᱟ ᱥᱮᱨᱮᱧ ᱥᱚᱸᱜᱮᱛᱮ ᱟᱭᱢᱟ ᱨᱚᱠᱚᱢ ᱡᱤᱱᱤᱥ ᱞᱟᱜᱟᱜᱼᱟ ᱨᱟᱹᱥᱠᱟᱹ ᱦᱮᱱᱟᱜᱼᱟ ᱨᱩᱣᱟᱜ ᱢᱮᱱᱟᱜᱼᱟ ᱵᱟᱱᱟᱢᱟᱜ ᱢᱮᱱᱟᱜᱼᱟ ᱥᱮ ᱟᱭᱢᱟ ᱨᱚᱠᱚᱢ ᱢᱤᱫᱴᱮᱡ ᱥᱮᱨᱮᱧ ᱨᱮ ᱟᱭᱢᱟ ᱨᱚᱠᱚᱢ ᱥᱟᱯᱲᱟᱣ ᱡᱤᱱᱤᱥ ᱢᱮᱱᱟᱜᱼᱟ ᱛᱚ ᱥᱮᱢ ᱥᱮᱨᱮᱧᱟ ᱛᱚ ᱥᱮᱨᱮᱧ ᱫᱚ ᱤᱧᱫᱚᱧ ᱟᱭᱢᱟ ᱨᱚᱠᱚᱢ ᱦᱚᱲ ᱟᱭᱢᱟ ᱨᱚᱠᱚᱢᱤᱧ ᱟᱸᱡᱚᱢ ᱟᱠᱟᱜᱼᱟ ᱟᱫᱚ ᱮᱱᱛᱮᱦᱚᱸ ᱤᱧ ᱥᱮᱨᱮᱧᱟᱹᱧ ᱢᱤᱫᱴᱮᱡ ᱤᱧ ᱢᱚᱴᱟᱢᱩᱴᱤᱧ ᱡᱚᱜᱟᱲ ᱞᱮᱫ ᱜᱮᱭᱟ ᱟᱫᱚ ᱥᱮᱨᱮᱧ ᱨᱮᱭᱟᱜ ᱡᱟᱭᱜᱟ ᱫᱚ ᱩᱠᱩᱨ ᱚᱠᱟᱨᱮᱢ ᱥᱮᱨᱮᱧᱟ ᱚᱠᱟᱨᱮᱢ ᱯᱟᱥᱱᱟᱣᱟ ᱚᱱᱟ ᱥᱚᱸᱜᱮᱛᱮ ᱱᱟᱱᱟ ᱨᱚᱠᱚᱢ ᱥᱚᱨᱚᱧᱡᱟᱢ ᱞᱟᱜᱟᱜᱼᱟ ᱟᱨ ᱦᱚᱴᱟᱛ ᱫᱚ ᱚᱠᱟᱨᱮᱢ ᱪᱟᱞᱟᱜᱼᱟ ᱚᱠᱚᱭ ᱥᱮᱨᱮᱧ ᱦᱚᱪᱚ ᱢᱮᱭᱟ ᱛᱚ ᱱᱚᱝᱠᱟ ᱦᱤᱥᱟᱹᱵᱛᱮ ᱢᱚᱱ ᱫᱚ ᱱᱚᱜᱼᱚᱭ ᱫᱚ ᱥᱮᱨᱮᱧ ᱞᱟᱹᱜᱤᱫ ᱫᱚ ᱵᱟᱹᱧ ᱯᱨᱚᱪᱟᱨ ᱫᱟᱲᱮᱭᱟᱜ ᱠᱟᱱᱟ ᱛᱚ ᱢᱮᱱᱠᱷᱟᱡ ᱢᱚᱱᱮ ᱢᱚᱱᱮ ᱥᱮᱨᱮᱧ ᱫᱚ ᱢᱤᱫ ᱵᱟᱨᱭᱟ ᱠᱟᱛᱷᱟ ᱫᱚᱧ ᱡᱚᱜᱟᱲ ᱫᱟᱲᱮ ᱠᱟᱜ ᱜᱮᱭᱟ ᱟᱫᱚ ᱚᱠᱟᱨᱮᱢ ᱥᱮᱨᱮᱧᱟ ᱚᱱᱟ ᱤᱭᱟᱹᱛᱮ ᱵᱟᱹᱧ ᱥᱮᱨᱮᱧ ᱫᱟᱲᱮᱭᱟᱜ ᱠᱟᱱᱟ ᱟᱨ ᱤᱧ ᱢᱚᱛᱚᱧ ᱥᱮᱨᱮᱧᱟ ᱟᱫᱚ ᱚᱱᱟᱦᱚᱸ ᱪᱟᱥ ᱫᱚ ᱚᱠᱟᱨᱮᱢ ᱧᱟᱢᱟ ᱚᱱᱟ ᱥᱚᱸᱜᱮᱛᱮ ᱟᱭᱢᱟ ᱨᱚᱠᱚᱢ ᱡᱤᱱᱤᱥ ᱢᱮᱱᱟᱜᱼᱟ ᱵᱟᱡᱽᱱᱟ ᱢᱮᱱᱟᱜᱼᱟ ᱨᱟᱹᱥᱠᱟᱹᱜᱼᱟ ᱞᱟᱦᱟᱨᱮ ᱨᱟᱹᱥᱠᱟᱹ ᱛᱚᱯᱮ ᱥᱮᱨᱮᱧ ᱦᱩᱭᱩᱜᱼᱟ ᱞᱟᱦᱟᱨᱮ ᱵᱟᱢ ᱵᱟᱡᱽᱱᱟ ᱞᱮᱠᱷᱟᱱ ᱥᱮᱨᱮᱧ ᱫᱚ ᱚᱠᱟ ᱠᱷᱚᱡ ᱦᱩᱭᱩᱜ ᱛᱟᱱᱟ ᱚᱱᱟ ᱤᱭᱟᱹᱛᱮ ᱤᱧᱦᱚᱸ ᱥᱮᱨᱮᱧ ᱫᱚ ᱵᱟᱹᱧ ᱵᱮᱱᱟᱣ ᱫᱟᱲᱮᱭᱟᱜ ᱠᱟᱱᱟ ᱟᱨ ᱡᱟᱦᱟᱸ ᱪᱮᱫ ᱦᱚᱸ ᱚᱞ ᱥᱟᱯᱲᱟᱣ ᱠᱟᱛᱮᱫ ᱵᱟᱹᱧ ᱟᱹᱭᱠᱟᱹᱣ ᱫᱟᱲᱮᱭᱟᱜ ᱠᱟᱱᱟ ᱚᱱᱟᱛᱮ ᱚᱞ ᱠᱟᱛᱮᱫ ᱦᱚᱸ ᱚᱠᱟᱨᱮᱢ ᱥᱟᱯᱲᱟᱣᱼᱟ